ᱤᱧᱫᱚ ᱟᱭᱢᱟ ᱥᱤᱢ ᱠᱚ ᱜᱮᱰᱮ ᱠᱚᱧ ᱵᱚᱪᱷᱚᱨ ᱠᱮ ᱵᱚᱪᱷᱚᱨᱤᱧ ᱟᱹᱥᱩᱞ ᱟᱹᱜᱩᱭᱮᱫ ᱠᱚᱣᱟ ᱛᱳ ᱱᱩᱠᱩᱣᱟᱜ ᱨᱳᱜᱽ ᱨᱩᱜᱤ ᱟᱡᱟᱨ ᱵᱤᱢᱟᱨ ᱠᱚ ᱴᱮᱸᱠᱟᱣ ᱫᱟᱨᱟᱢ ᱞᱟᱹᱜᱤᱫ ᱵᱟᱝᱢᱟ ᱱᱩᱠᱩᱣᱟᱜ ᱨᱳᱜᱽ ᱨᱩᱜᱤ ᱟᱡᱟᱨ ᱵᱤᱢᱟᱨ ᱠᱚ ᱮᱴᱟᱜ ᱥᱤᱢ ᱥᱩᱠᱨᱤ ᱠᱚᱴᱷᱮᱱ ᱮᱴᱟᱜ ᱦᱚᱲ ᱠᱚᱴᱷᱮᱱ ᱟᱞᱚ ᱩᱪᱟᱹᱲᱚᱜ ᱚᱱᱠᱟᱱᱟᱜ ᱨᱟᱱ ᱠᱚ ᱢᱩᱨᱜᱟᱹᱱ ᱠᱚ ᱡᱟᱦᱟᱸ ᱯᱳᱲᱳ ᱨᱮ ᱱᱩᱠᱩ ᱡᱚᱜᱟᱣ ᱡᱚᱛᱚᱱ ᱠᱚ ᱞᱟᱹᱜᱤᱫ ᱥᱤᱢ ᱡᱟᱦᱟᱸ ᱠᱚ ᱤᱡᱟ ᱚᱱᱟ ᱠᱚ ᱯᱷᱟᱨᱪᱟ ᱠᱟᱛᱮᱫ ᱨᱟᱱ ᱠᱚ ᱚᱱᱟ ᱠᱚᱨᱮᱜ ᱪᱷᱤᱴᱠᱟᱹᱜᱼᱟ ᱥᱟᱶᱛᱮ ᱡᱟᱦᱟᱸ ᱨᱳᱜᱽ ᱨᱩᱜᱤ ᱟᱡᱟᱨ ᱵᱤᱢᱟᱨ ᱛᱮ ᱥᱤᱢ ᱠᱚᱠᱚ ᱜᱩᱡᱩᱜ ᱠᱟᱱᱟ ᱛᱚ ᱩᱱᱠᱩ ᱫᱚ ᱥᱮᱸᱜᱮᱞ ᱨᱮ ᱟᱛᱟᱨ ᱜᱤᱰᱤ ᱜᱮ ᱡᱟᱹᱨᱩᱲ ᱠᱟᱱᱟ ᱡᱟᱦᱟᱸ ᱯᱳᱲᱳ ᱨᱮ ᱱᱚᱝᱠᱟ ᱠᱟᱹᱢᱤᱦᱚᱨᱟ ᱠᱟᱹᱢᱤ ᱞᱮᱠᱷᱟᱱ ᱨᱳᱜᱽ ᱨᱩᱜᱤ ᱟᱡᱟᱨ ᱵᱤᱢᱟᱨ ᱠᱚᱫᱚ ᱢᱤᱫ ᱥᱤᱢ ᱠᱷᱚᱱ ᱟᱨ ᱢᱤᱫ ᱥᱤᱢ ᱛᱮ ᱵᱟᱝ ᱩᱪᱟᱹᱲ ᱫᱟᱲᱮᱭᱟᱜᱼᱟ ᱠᱤ ᱮᱴᱟᱜ ᱦᱚᱲ ᱡᱟᱹᱛ ᱠᱚᱨᱮ ᱦᱚᱸ ᱵᱟᱝ ᱯᱟᱥᱱᱟᱣ ᱞᱟᱜᱟᱣ ᱫᱟᱲᱮᱭᱟᱜᱼᱟ ᱱᱚᱣᱟ ᱠᱚ ᱦᱚᱛᱮᱛᱮ ᱟᱨ ᱱᱚᱝᱠᱟᱱ ᱥᱤᱢ ᱠᱚ ᱜᱮᱰᱮ ᱠᱚ ᱫᱚ ᱚᱱᱟ ᱤᱫᱤ ᱠᱟᱛᱮᱫ ᱢᱤᱫ ᱱᱤᱪᱷᱟᱹᱴᱤᱭᱟᱹ ᱡᱟᱭᱜᱟ ᱨᱮ ᱟᱹᱥᱩᱞ ᱠᱚ ᱡᱟᱹᱨᱩᱲ ᱠᱟᱱᱟ ᱡᱟᱦᱟᱸ ᱯᱳᱲᱳ ᱨᱮ ᱟᱢᱟᱜ ᱟᱹᱥᱩᱞ ᱟᱠᱟᱫᱠᱚ ᱡᱟᱭᱜᱟ ᱛᱮ ᱟᱨ ᱮᱴᱟᱜ ᱥᱤᱢ ᱠᱚ ᱥᱩᱠᱨᱤ ᱠᱚ ᱠᱤ ᱦᱚᱲ ᱠᱚ ᱟᱹᱛᱷᱟᱹᱲᱤ ᱚᱱᱠᱟ ᱟᱞᱚ ᱠᱚ ᱥᱮᱴᱮᱨ ᱜᱚᱫᱚᱜ ᱡᱟᱭᱜᱟ ᱞᱮᱠᱟᱱᱟᱜ ᱨᱮ ᱡᱚᱜᱟᱣ ᱟᱨ ᱡᱚᱛᱚᱱ ᱜᱮ ᱡᱟᱹᱨᱩᱲ ᱠᱟᱱᱟ ᱱᱚᱜᱼᱚᱭ ᱱᱚᱝᱠᱟᱱ ᱫᱤᱥ ᱦᱩᱫᱤᱥ ᱵᱟᱲᱟᱭ ᱟᱨ ᱵᱩᱡᱷᱟᱹᱣ ᱠᱟᱛᱮᱫ ᱤᱧᱫᱚ ᱥᱮᱨᱢᱟ ᱵᱚᱪᱷᱚᱨ ᱱᱩᱠᱩ ᱥᱤᱢ ᱟᱨ ᱜᱮᱰᱟ ᱠᱚᱫᱚ ᱡᱚᱜᱟᱣ ᱟᱨ ᱡᱚᱛᱚᱱ ᱨᱮ ᱢᱮᱱᱟᱜ ᱟᱠᱟᱫᱤᱧᱟ